ᱤᱧᱤᱧ ᱢᱚᱱᱮᱭᱟ ᱡᱮ ᱢᱟᱨᱮᱱ ᱯᱤᱲᱦᱤ ᱨᱮᱱ ᱦᱚᱲ ᱠᱚᱫᱚ ᱱᱤᱛᱚᱜ ᱚᱠᱛᱚ ᱠᱷᱚᱱᱫᱚ ᱟᱹᱰᱤ ᱵᱟᱹᱲᱛᱤ ᱫᱷᱟᱹᱨᱢᱤᱠ ᱠᱚ ᱛᱟᱦᱮᱸ ᱠᱟᱱᱟ ᱩᱱᱠᱩ ᱫᱚ ᱵᱚᱸᱜᱟ ᱵᱩᱨᱩ ᱪᱮᱛᱟᱱ ᱨᱮ ᱯᱟᱹᱛᱭᱟᱹᱣ ᱛᱟᱦᱮᱸ ᱠᱟᱱᱛᱟᱠᱚᱣᱟ ᱚᱱᱟᱛᱮ ᱵᱚᱸᱜᱟ ᱵᱩᱨᱩ ᱚᱠᱛᱚ ᱱᱤᱭᱟᱹᱢ ᱫᱷᱚᱨᱚᱢ ᱠᱟᱛᱮᱫ ᱦᱚᱨᱚᱜ ᱵᱟᱸᱫᱮ ᱡᱚᱢᱧᱩ ᱨᱮ ᱡᱷᱚᱛᱚ ᱠᱤᱪᱷᱩᱠᱚ ᱢᱟᱱᱟᱣ ᱵᱟᱛᱟᱣ ᱠᱟᱛᱮᱫ ᱵᱚᱸᱜᱟ ᱵᱩᱨᱩ ᱫᱮᱵᱟ ᱥᱮᱵᱟᱭᱮᱫᱠᱚ ᱛᱟᱦᱮᱸᱫ ᱟᱨ ᱱᱤᱛᱚᱜ ᱡᱩᱜᱽ ᱨᱮᱱ ᱧᱮᱞᱚᱜ ᱠᱟᱱᱟ ᱡᱮ ᱱᱤᱛᱚᱜ ᱚᱠᱛᱚᱨᱮᱱ ᱦᱚᱲᱠᱚᱫᱚ ᱵᱚᱸᱜᱟ ᱵᱩᱨᱩ ᱛᱤᱱᱟᱹᱜ ᱱᱟᱯᱟᱭ ᱦᱳᱭᱳᱜ ᱠᱟᱱᱟ ᱥᱮ ᱵᱚᱸᱜᱟ ᱵᱩᱨᱩ ᱨᱮ ᱱᱤᱭᱟᱢ ᱱᱮᱢᱟᱪᱟᱨ ᱠᱚ ᱢᱟᱱᱟᱣ ᱵᱟᱛᱟᱣ ᱦᱳᱭᱳᱜᱼᱟ ᱚᱱᱟᱠᱷᱚᱱ ᱫᱚ ᱵᱟᱹᱲᱛᱤ ᱵᱚᱸᱜᱟ ᱵᱩᱨᱩ ᱛᱟᱭᱚᱢ ᱡᱟᱦᱟᱸ ᱮᱱᱮᱡ ᱥᱮᱨᱮᱧ ᱦᱳᱭᱳᱜ ᱟ ᱚᱱᱟᱨᱮᱜᱮ ᱵᱟᱹᱲᱛᱤ ᱢᱚᱱᱮ ᱛᱟᱠᱚ ᱵᱚᱸᱜᱟ ᱵᱩᱨᱩ ᱥᱳᱢᱳᱭ ᱦᱚᱨᱚᱜ ᱵᱟᱸᱫᱮ ᱱᱤᱭᱚᱢ ᱱᱮᱢᱟᱪᱟᱨ ᱢᱟᱱᱟᱣ ᱵᱟᱛᱟᱣ ᱫᱚᱨᱠᱟᱨ ᱚᱱᱟᱫᱚ ᱱᱤᱛᱳᱜ ᱩᱱᱟᱹᱜ ᱜᱚᱨᱚᱡᱽ ᱢᱚᱱᱮ ᱟᱛᱮ ᱦᱚᱲᱟᱜ ᱢᱚᱱᱮᱨᱮ ᱵᱟᱝ ᱧᱮᱞᱚᱜ ᱠᱟᱱᱟ ᱡᱟᱦᱟᱸ ᱠᱚ ᱛᱟᱦᱮᱱ ᱫᱚ ᱮᱠᱟᱞ ᱞᱟᱹᱠᱛᱤᱜ ᱠᱟᱱᱟ ᱪᱮᱫᱟᱜ ᱥᱮ ᱫᱷᱚᱨᱚᱢᱤᱭᱟᱹ ᱨᱮᱱᱟᱜ ᱢᱮᱱᱫᱚ ᱵᱚᱸᱜᱟ ᱵᱩᱨᱩ ᱤᱫᱤᱠᱟᱛᱮᱫ ᱡᱟᱦᱟᱸᱜᱮ ᱵᱚᱸᱜᱟ ᱵᱩᱨᱩ ᱦᱳᱭᱳᱜᱼᱟ ᱚᱱᱟᱫᱚ ᱢᱚᱱᱮ ᱠᱷᱚᱱ ᱟᱯᱟᱱᱟᱨ ᱠᱟᱛᱮᱫ ᱢᱚᱱᱮ ᱠᱷᱩᱥᱤ ᱠᱟᱛᱮᱫ ᱠᱚᱨᱟᱣ ᱫᱚᱨᱠᱟᱨᱟ ᱟᱨ ᱵᱚᱸᱜᱟ ᱵᱩᱨᱩ ᱨᱮᱫᱚ ᱮᱠᱷᱮᱱ ᱡᱚᱢ ᱧᱩ ᱟᱨ ᱮᱱᱮᱡ ᱥᱮᱨᱮᱧ ᱫᱚ ᱢᱟᱨᱟᱝ ᱡᱤᱱᱤᱥᱫᱚ ᱵᱟᱝ ᱠᱟᱱᱟ ᱚᱱᱟ ᱨᱮᱫᱚ ᱵᱚᱸᱜᱟ ᱵᱩᱨᱩ ᱠᱚ ᱢᱟᱱᱟᱣ ᱵᱟᱛᱟᱣ ᱥᱟᱶᱛᱮ ᱩᱱᱠᱩ ᱠᱚ ᱱᱤᱭᱟᱢ ᱫᱷᱚᱨᱚᱢ ᱠᱟᱛᱮᱫ ᱢᱟᱱᱟᱣ ᱫᱚ ᱫᱚᱨᱠᱟᱨ ᱠᱟᱱᱟ ᱱᱤᱛᱟᱜ ᱯᱤᱲᱦᱤ ᱨᱮᱫᱚ ᱱᱚᱣᱟᱴᱟᱜ ᱡᱤᱱᱤᱥ ᱟᱹᱰᱤᱜᱮ ᱠᱚᱢ ᱟᱠᱟᱱᱟ ᱟᱨ ᱦᱚᱸ ᱱᱤᱛᱚᱜ ᱱᱚᱝᱠᱟᱦᱚᱸ ᱧᱮᱞᱚᱜ ᱠᱟᱱᱟ ᱟᱫᱚᱢ ᱦᱚᱲ ᱵᱩᱡᱽᱠᱟᱛᱮᱫ ᱦᱳᱭᱳᱜ ᱵᱟᱝ ᱵᱩᱡᱽ ᱠᱟᱛᱮᱫ ᱦᱳᱭᱳᱜ ᱱᱤᱡᱮᱨ ᱵᱚᱸᱜᱟ ᱵᱩᱨᱩ ᱠᱷᱚᱱ ᱥᱟᱦᱟ ᱠᱟᱛᱮᱫ ᱮᱴᱟᱜ ᱥᱮᱫ ᱜᱮᱠᱚ ᱢᱚᱦᱚᱰᱟᱜ ᱠᱟᱱᱟ